ᱤᱧ ᱢᱤᱫᱴᱟᱝ ᱯᱩᱛᱷᱤᱧ ᱯᱟᱲᱦᱟᱣ ᱠᱟᱫᱟ ᱚᱱᱟᱨᱮ ᱟᱹᱰᱤ ᱞᱟᱸᱫᱟ ᱠᱟᱛᱷᱟ ᱟᱹᱰᱤ ᱪᱮᱦᱨᱟ ᱛᱮ ᱚᱞ ᱟᱠᱟᱱᱟ ᱢᱤᱫᱴᱮᱱ ᱚᱱᱟ ᱯᱩᱛᱷᱤ ᱨᱮᱭᱟᱜ ᱜᱮ ᱠᱟᱹᱦᱱᱤ ᱯᱩᱛᱷᱤ ᱛᱟᱦᱮᱸ ᱠᱟᱱᱟ ᱚᱱᱟ ᱠᱟᱹᱦᱱᱤ ᱯᱩᱛᱷᱤ ᱫᱚ ᱵᱟᱡᱢᱩᱫᱟᱹᱢ ᱚᱱᱟ ᱵᱟᱡ ᱢᱩᱫᱟᱹᱢ ᱨᱮ ᱟᱹᱰᱤ ᱪᱮᱦᱨᱟ ᱱᱟᱯᱟᱭ ᱠᱟᱹᱦᱱᱤ ᱛᱟᱦᱮᱸ ᱠᱟᱱᱟ ᱚᱱᱟᱨᱮ ᱡᱟᱦᱟᱸᱭ ᱟᱥᱚᱞ ᱱᱟᱭᱚᱠ ᱱᱟᱭᱤᱠᱟ ᱠᱤᱱ ᱛᱟᱦᱮᱸ ᱠᱟᱱᱟ ᱢᱟᱱᱮ ᱩᱱᱤ ᱱᱟᱭᱚᱠ ᱨᱮᱱ ᱵᱟᱹᱦᱩ ᱦᱚᱸᱭ ᱛᱟᱦᱮᱸ ᱠᱟᱱᱟ ᱟᱨ ᱢᱤᱫᱴᱟᱝ ᱫᱩᱞᱟᱹᱲᱤᱭᱟᱹ ᱦᱚᱸᱭ ᱛᱟᱦᱮᱸ ᱠᱟᱱᱟ ᱚᱱᱟ ᱵᱟᱡ ᱢᱩᱫᱟᱹᱢ ᱨᱮ ᱟᱹᱰᱤ ᱢᱟᱱᱮ ᱦᱟᱦᱟᱲᱟᱜᱮ ᱡᱮ ᱚᱱᱟ ᱢᱩᱫᱟᱹᱢ ᱱᱤᱭᱟᱹ ᱢᱩᱪᱟᱹᱫ ᱨᱮ ᱢᱩᱪᱟᱹᱫ ᱮᱱᱟ ᱢᱟᱱᱮ ᱟᱡ ᱮᱨᱟᱛᱮᱫ ᱦᱚᱸᱭ ᱢᱮᱛᱟ ᱟᱭᱟ ᱡᱮ ᱚᱠᱟᱭᱮᱱᱟ ᱚᱱᱟ ᱢᱩᱫᱟᱹᱢ ᱟᱨ ᱩᱱᱤ ᱟᱡ ᱡᱟᱸᱣᱟᱭ ᱦᱚᱸ ᱵᱟᱭ ᱮᱢ ᱫᱟᱲᱮᱣᱟᱭᱟ ᱩᱱᱤ ᱦᱚᱸ ᱵᱟᱭ ᱞᱟᱹᱭ ᱫᱟᱲᱮᱣᱟᱭᱟ ᱡᱮ ᱚᱱᱟ ᱢᱩᱫᱟᱹᱢ ᱫᱚ ᱤᱧᱟᱹᱜ ᱫᱩᱞᱟᱹᱲᱤᱭᱟᱹᱧ ᱮᱢ